ᱱᱚᱣᱟ ᱟᱞᱮᱭᱟᱜ ᱴᱚᱴᱷᱟ ᱫᱚ ᱥᱟᱸᱜᱷᱟᱨᱤᱭᱟᱹ ᱴᱚᱴᱷᱟ ᱥᱮ ᱥᱟᱸᱜᱷᱟᱨᱤᱭᱟᱹ ᱡᱟᱭᱜᱟ ᱠᱟᱱ ᱜᱮᱭᱟ ᱚᱱᱟ ᱠᱳᱵᱷᱤᱰ ᱱᱟᱭᱤᱱᱴᱤ ᱱᱟᱭᱤᱱᱴᱤᱱ ᱚᱠᱛᱚ ᱨᱮᱫᱚ ᱥᱟᱱᱟᱢ ᱥᱟᱸᱜᱷᱟᱨᱤᱭᱟᱹ ᱠᱚᱜᱮ ᱦᱮᱡ ᱠᱚ ᱵᱚᱱᱫᱚ ᱞᱮᱫ ᱠᱚᱣᱟ ᱟᱨ ᱱᱚᱣᱟ ᱟᱞᱮᱭᱟᱜ ᱴᱚᱴᱷᱟ ᱠᱚᱨᱮᱱ ᱡᱟᱦᱟᱸᱭ ᱦᱚᱲ ᱠᱚ ᱵᱟᱭᱨᱮ ᱠᱚ ᱥᱮᱱ ᱞᱮᱱᱟ ᱩᱱᱠᱩ ᱠᱚᱦᱚᱸ ᱦᱮᱡ ᱠᱟᱛᱮ ᱟᱞᱟᱫᱟ ᱢᱤᱫᱴᱟᱝ ᱚᱲᱟᱜ ᱨᱮᱠᱚ ᱫᱚᱦᱚ ᱞᱮᱫ ᱠᱚᱣᱟ ᱪᱮᱫᱟᱜ ᱥᱮ ᱠᱳᱵᱷᱤᱰ ᱱᱟᱭᱤᱱᱴᱤᱱ ᱫᱚ ᱟᱹᱰᱤ ᱢᱚᱦᱟᱢᱟᱨᱤ ᱨᱳᱜᱽ ᱠᱟᱱᱟ ᱚᱱᱟᱞᱮᱠᱟᱛᱮ ᱚᱱᱟ ᱚᱠᱛᱚ ᱨᱮᱫᱚ ᱥᱮᱱᱤᱴᱟᱭᱡᱟᱨ ᱟᱨ ᱥᱟᱺᱜᱤᱧ ᱥᱟᱺᱜᱤᱧ ᱛᱟᱦᱮᱸ ᱨᱮᱱᱟᱜ ᱞᱚᱞᱚ ᱫᱟᱜ ᱧᱩ ᱨᱮᱱᱟᱜ ᱥᱟᱱᱟᱢ ᱦᱚᱲ ᱜᱮᱠᱚ ᱨᱤᱠᱟᱹᱭᱮᱫ ᱛᱟᱦᱮᱸᱫ ᱥᱟᱱᱟᱢ ᱠᱚᱜᱮ ᱟᱡᱟᱨ ᱠᱷᱚᱱᱟᱜ ᱵᱟᱧᱪᱟᱣ ᱛᱟᱦᱮᱸ ᱨᱮᱱᱟᱜ ᱜᱮᱵᱚᱱ ᱪᱮᱥᱴᱟᱭᱟ ᱚᱱᱠᱟ ᱞᱮᱠᱟ ᱛᱮᱜᱮ ᱠᱳᱵᱷᱤᱰ ᱱᱟᱭᱤᱱᱴᱤ ᱠᱳᱵᱷᱤᱰ ᱱᱟᱭᱤᱱᱴᱤᱱ ᱠᱷᱚᱱ ᱵᱟᱧᱪᱟᱣ ᱛᱟᱦᱮᱸ ᱞᱟᱹᱜᱤᱫ ᱛᱮ ᱥᱟᱱᱟᱢ ᱦᱚᱲ ᱜᱮ ᱟᱹᱰᱤ ᱵᱷᱟᱹᱜᱤ ᱠᱚ ᱨᱤᱠᱟᱹ ᱞᱮᱫᱼᱟ